ᱦᱮᱸ ᱤᱧ ᱱᱚᱣᱟ ᱤᱧᱟᱹᱜ ᱮᱥᱴᱳᱨᱮᱧ ᱢᱮᱱᱫᱟ ᱦᱟᱨᱰᱚᱭᱟᱨᱥ ᱠᱷᱚᱱᱤᱧ ᱢᱮᱱᱫᱟ ᱫᱚᱠᱟᱱ ᱠᱷᱚᱡ ᱱᱚᱰᱮ ᱢᱟ ᱟᱭᱢᱟ ᱨᱚᱠᱚᱢᱟᱜ ᱥᱤᱢᱮᱱᱴ ᱥᱤᱢᱮᱱᱴ ᱢᱟ ᱢᱮᱱᱟᱜ ᱟᱫᱚ ᱚᱠᱟᱴᱟᱜ ᱥᱤᱢᱮᱱᱴ ᱮᱱᱛᱮᱫ ᱫᱟᱢ ᱨᱮᱜᱮ ᱵᱷᱟᱜᱽ ᱦᱮᱱᱟᱜᱼᱟ ᱟᱫᱚ ᱵᱷᱟᱞᱮ ᱫᱟᱢᱟᱜ ᱫᱚ ᱵᱷᱟᱞᱮ ᱧᱚᱜ ᱜᱮᱭᱟ ᱥᱤᱢᱮᱱᱴ ᱟᱫᱚ ᱱᱤᱛᱳᱜ ᱦᱮᱱᱟᱜᱼᱟ ᱟᱭᱢᱟ ᱨᱚᱠᱚᱢ ᱠᱳᱢᱯᱟᱱᱤ ᱛᱩᱫ ᱟᱠᱟᱱᱟ ᱟᱫᱚᱢ ᱦᱮᱡᱞᱮᱱ ᱠᱷᱟᱡ ᱟᱹᱰᱤ ᱵᱷᱟᱞᱮ ᱠᱚᱜᱼᱟ ᱚᱸᱻ ᱥᱤᱢᱮᱱᱴ ᱢᱟ ᱟᱭᱢᱟ ᱰᱷᱮᱨ ᱜᱮ ᱧᱩᱛᱩᱢ ᱢᱮᱱᱟᱜ ᱟᱨ ᱢᱮᱱᱟᱜᱼᱟ ᱟᱞᱴᱨᱟᱴᱮᱠ ᱳᱞᱯᱩᱞᱰ ᱟᱨ ᱱᱚᱝᱠᱟ ᱜᱮ ᱟᱭᱢᱟ ᱰᱷᱮᱨ ᱥᱤᱢᱮᱱᱴ ᱜᱮ ᱦᱮᱱᱟᱜᱼᱟ ᱡᱩᱫᱤ ᱦᱮᱡ ᱠᱟᱛᱮᱫ ᱮᱢ ᱧᱮᱞ ᱠᱮᱭᱟ ᱟᱹᱰᱤ ᱢᱚᱡᱽ ᱢᱚᱡᱽ ᱠᱚᱣᱟᱞᱤᱴᱤ ᱜᱮ ᱦᱮᱱᱟᱜᱼᱟ ᱱᱤᱛᱳᱜ ᱨᱤᱥᱮᱱᱴ ᱜᱮ ᱦᱮᱡ ᱟᱠᱟᱱᱟ ᱢᱟᱨᱮᱭᱟᱜ ᱫᱚ ᱵᱟᱝ ᱠᱟᱱᱟ ᱱᱟᱣᱟ ᱱᱟᱣᱟ ᱵᱚᱥᱛᱟ ᱠᱟᱱᱟ ᱧᱮᱞ ᱞᱮᱠᱷᱟᱡ ᱦᱚᱢ ᱵᱩᱡᱷᱟᱹᱣ ᱧᱟᱢᱟ ᱟᱨ ᱮᱠᱮᱵᱟᱨᱮ ᱮᱠ ᱱᱟᱢᱵᱟᱨ ᱥᱤᱢᱮᱱᱴ ᱠᱟᱱᱟ ᱤᱧᱟᱹᱜ ᱫᱚᱠᱟᱱ ᱨᱮᱭᱟᱜ ᱫᱚ ᱠᱳᱱᱳ ᱰᱩᱵᱞᱤᱠᱮᱴ ᱵᱟᱝ ᱠᱟᱱᱟ ᱦᱮᱸ ᱱᱚᱜᱼᱚᱸᱭ ᱚᱱᱮ ᱚᱱᱮᱧ ᱞᱟᱹᱭ ᱠᱮᱫ ᱟᱞᱴᱨᱟᱴᱮᱠ ᱥᱮ ᱚᱱᱮ ᱚᱢᱵᱩᱡᱟ ᱠᱚ ᱢᱮᱱᱟᱜᱼᱟ ᱟᱫᱚ ᱚᱢᱵᱩᱡᱟ ᱦᱚᱸ ᱢᱚᱡᱽ ᱜᱮᱭᱟ ᱱᱚᱜᱼᱚᱸᱭ ᱞᱟᱹᱴᱩ ᱞᱟᱹᱴᱩ ᱵᱤᱞᱰᱤᱝ ᱠᱚ ᱵᱮᱱᱟᱣᱫᱟ ᱟᱫᱚ ᱚᱱᱟ ᱫᱚ ᱮᱱᱛᱮᱫ ᱪᱮᱫ ᱞᱮᱠᱟ ᱟᱢ ᱱᱤᱛᱳᱜ ᱟᱢ ᱩᱯᱚᱨᱮ ᱱᱤᱨᱵᱷᱚᱨ ᱚᱠᱟᱴᱟᱜ ᱮᱢ ᱠᱩᱥᱤᱭᱟᱜᱼᱟ ᱡᱚᱛᱚ ᱜᱮ ᱵᱟᱠᱷᱟᱡ ᱠᱳᱢᱯᱟᱱᱤ ᱢᱟ ᱢᱤᱫ ᱜᱮ ᱚᱱᱟ ᱫᱚ ᱪᱮᱫ ᱟᱢ ᱪᱮᱛᱟᱱ ᱨᱮ ᱱᱤᱨᱵᱷᱚᱨᱟ ᱟᱫᱚ ᱧᱮᱞ ᱢᱮ ᱚᱠᱟᱴᱟᱜ ᱱᱟᱯᱟᱭ ᱡᱚᱛᱚ ᱜᱮ ᱱᱟᱯᱟᱭ ᱢᱟ ᱱᱟᱯᱟᱭ ᱠᱟᱨᱚᱱᱟᱜ ᱛᱮᱢᱟᱧ ᱫᱚᱠᱟᱱᱟᱠᱟᱫ ᱟᱫᱚ ᱚᱠᱚᱭ ᱠᱳᱢᱯᱟᱱᱤ ᱫᱚ ᱦᱮᱸ ᱫᱟᱢ ᱫᱚ ᱚᱱᱟ ᱠᱚ ᱠᱷᱚᱡ ᱫᱚ ᱟᱪᱪᱷᱟ ᱢᱟ ᱟᱢ ᱫᱚ ᱦᱮᱸ ᱮᱱᱛᱮᱫ ᱟᱞᱮ ᱱᱚᱛᱮ ᱢᱟ ᱟᱹᱰᱤ ᱡᱷᱟᱹᱞ ᱠᱷᱚᱡ ᱟᱹᱜᱩᱭ ᱦᱩᱭᱩᱜ ᱠᱟᱱ ᱛᱟᱞᱮᱭᱟ ᱢᱮᱱ ᱱᱮᱥᱱᱮᱞ ᱰᱟᱦᱟᱨ ᱠᱷᱚᱡ ᱦᱚᱸ ᱟᱹᱰᱤ ᱡᱷᱟᱹᱞ ᱟᱞᱮᱭᱟᱜ ᱱᱤᱡᱮᱨ ᱵᱷᱟᱲᱟ ᱛᱮ ᱟᱹᱜᱩᱭ ᱦᱩᱭᱩᱜ ᱠᱟᱱ ᱛᱟᱞᱮᱭᱟ ᱫᱟᱢ ᱦᱚᱸ ᱡᱟᱹᱥᱛᱤ ᱧᱚᱜ ᱜᱮᱭᱟ ᱟᱫᱚ ᱚᱱᱟ ᱠᱚ ᱠᱷᱚᱡ ᱫᱚ ᱱᱟᱥᱮᱱᱟᱜ ᱵᱟᱹᱲᱛᱤ ᱧᱚᱜ ᱜᱮ ᱦᱩᱭᱩᱜ ᱠᱟᱱᱟ ᱡᱮᱦᱮᱛᱩ ᱟᱯᱮ ᱦᱚᱸ ᱟᱹᱰᱤ ᱡᱷᱟᱹᱞ ᱟᱞᱟᱜ ᱵᱟᱝ ᱞᱟᱜᱟᱣᱟᱯᱮ ᱠᱟᱱᱟ ᱚᱲᱟᱜ ᱥᱩᱨ ᱨᱮ ᱫᱚᱠᱟᱱ ᱠᱟᱱ ᱛᱤᱧᱟᱹ ᱟᱫᱚ ᱦᱮᱸ ᱯᱟᱸᱥ ᱥᱚ ᱴᱟᱠᱟ ᱠᱟᱛᱮ ᱢᱤᱫ ᱵᱚᱥᱛᱟ ᱯᱟᱨ ᱵᱚᱥᱛᱟ ᱨᱮ ᱫᱟᱢ ᱛᱤᱧ ᱚ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱱᱤᱭᱟᱹ ᱞᱟᱦᱟ ᱜᱮᱪᱩᱧ ᱮᱢ ᱠᱟᱜ ᱢᱮ ᱚᱱᱮ ᱵᱮᱱᱟᱣ ᱵᱟᱲᱟᱣ ᱠᱟᱜ ᱚᱱᱛᱮᱱᱟᱜ ᱚᱲᱟᱜ ᱦᱮᱸ ᱦᱚᱸᱜᱼᱚᱭ ᱵᱟᱨ ᱦᱮᱸ ᱩᱱᱠᱩ ᱫᱚ ᱩᱱᱠᱩ ᱫᱚ ᱮᱱᱛᱮᱫ ᱯᱟᱭᱥᱟ ᱠᱚ ᱧᱮᱞᱟ ᱥᱮ ᱵᱟᱝ ᱚᱱᱟ ᱢᱟᱞ ᱫᱚ ᱵᱟᱠᱚ ᱧᱮᱞᱟ ᱟᱨ ᱤᱧᱫᱚ ᱦᱚᱲ ᱠᱟᱹᱱᱤᱧ ᱥᱮ ᱵᱟᱝ ᱦᱚᱲᱟᱜ ᱫᱚᱠᱟᱱ ᱠᱟᱱᱟ ᱦᱚᱲ ᱫᱚ ᱵᱟᱰᱟᱭ ᱜᱮᱭᱟᱵᱚᱱ ᱟᱹᱰᱤ ᱫᱤᱱ ᱠᱷᱚᱡ ᱮᱲᱮ ᱠᱟᱛᱷᱟ ᱵᱟᱵᱚᱱ ᱨᱚᱲᱟ ᱢᱟ ᱢᱟ ᱢᱟ ᱦᱮᱡ ᱜᱚᱫᱚᱜ ᱢᱮ ᱦᱮᱸ ᱢᱟ ᱦᱮᱡ ᱜᱚᱫᱚᱜ ᱢᱮ ᱟᱹᱰᱤ ᱵᱷᱤᱲ ᱫᱚᱠᱟᱱ ᱦᱚᱸ ᱟᱹᱰᱤ ᱵᱷᱤᱲ ᱛᱤᱧᱟᱹ ᱟᱨ ᱤᱱᱟᱹᱜ ᱜᱤᱧ ᱜᱚᱞᱯᱷᱚᱭᱟ ᱦᱮᱡ ᱜᱚᱫᱚᱜ ᱢᱮ ᱫᱚᱠᱟᱱ ᱨᱮ ᱟᱪᱪᱷᱟ ᱢᱟ ᱱᱚᱜᱼᱚᱭ ᱞᱟᱹᱭ ᱴᱷᱤᱠᱟᱠᱚ ᱠᱟᱹᱱᱟᱹᱧ ᱤᱧ ᱨᱮᱱ ᱠᱟᱹᱢᱭᱟᱹ ᱠᱚ ᱩᱝᱠᱩ ᱦᱟᱸᱜ ᱠᱚ ᱟᱢ ᱠᱚ ᱴᱷᱤᱠ ᱜᱮᱭᱟ ᱟᱨ ᱵᱟᱢ ᱧᱟᱢ ᱞᱮᱠᱷᱟᱡ ᱱᱚᱰᱮ ᱤᱧᱟᱜ ᱜᱟᱹᱰᱤ ᱨᱮᱭᱟᱜ ᱜᱮ ᱯᱟᱨᱥᱳᱱᱟᱞ ᱜᱟᱹᱰᱤ ᱦᱮᱱᱟᱜ ᱛᱤᱧᱟᱹ ᱚᱱᱟᱛᱮᱧ ᱠᱩᱞ ᱜᱚᱫ ᱠᱟᱜᱼᱟ ᱴᱷᱤᱠᱜᱮᱭᱟ ᱟᱪᱷᱟ ᱢᱟ ᱦᱮᱡ ᱜᱚᱫᱚᱜ ᱢᱮ ᱫᱚᱦᱚᱭ ᱫᱟᱹᱧ